ᱦᱮᱸ ᱢᱟ ᱛᱟᱦᱚᱞᱮ ᱛᱮᱞᱟᱧ ᱞᱟᱹᱭᱮᱫᱟ ᱟᱵᱚ ᱫᱚ ᱱᱤᱭᱟᱹ ᱥᱟᱱᱛᱟᱲ ᱥᱚᱢᱟᱡᱽ ᱨᱮᱭᱟᱜ ᱱᱤᱭᱟᱹ ᱨᱚᱲ ᱢᱮᱱᱠᱷᱟᱱ ᱟᱹᱰᱤ ᱢᱚᱡᱽ ᱫᱟᱜ ᱞᱮᱠᱟ ᱛᱚᱣᱟ ᱞᱮᱠᱟ ᱟᱹᱰᱤ ᱢᱚᱡᱽ ᱤᱭᱟᱹ ᱠᱟᱱ ᱛᱟᱵᱚᱱᱟ ᱨᱚᱲ ᱦᱚᱸ ᱵᱷᱟᱥᱟ ᱦᱚᱸ ᱟᱹᱰᱤ ᱢᱚᱡᱽ ᱜᱮᱛᱟᱵᱚᱱᱟ ᱥᱟᱱᱛᱟᱲ ᱥᱚᱢᱟᱡᱽ ᱤᱭᱟᱹ ᱠᱚᱨᱮᱱᱟᱜ ᱪᱮᱫᱟᱜ ᱥᱮ ᱟᱵᱚ ᱥᱟᱱᱛᱟᱲ ᱥᱚᱢᱟᱡᱽ ᱨᱮᱭᱟᱜ ᱨᱟᱹᱥᱠᱟᱹ ᱛᱚ ᱟᱹᱰᱤ ᱡᱚᱛᱚ ᱟᱹᱰᱤ ᱢᱚᱡᱽ ᱨᱟᱹᱥᱠᱟᱹ ᱠᱟᱱ ᱛᱟᱵᱚᱱᱟ ᱪᱮᱫᱟᱜ ᱥᱮ ᱛᱩᱢᱫᱟᱜ ᱴᱟᱢᱟᱠ ᱮᱱᱮᱡ ᱤᱭᱟᱹ ᱠᱟᱛᱮᱫ ᱛᱤᱱᱟᱹᱜ ᱵᱚᱱ ᱨᱟᱹᱥᱠᱟᱹᱜᱼᱟ ᱩᱢᱩᱠᱷ ᱛᱩᱢᱩᱠᱷ ᱥᱚᱦᱚᱨᱟᱭ ᱤᱭᱟᱹ ᱨᱮᱵᱚᱱ ᱦᱩᱭᱩᱜ ᱛᱟᱵᱚᱱᱟ ᱵᱚᱪᱷᱚᱨ ᱨᱮ ᱢᱤᱫ ᱫᱷᱟᱣ ᱱᱚᱣᱟᱨᱮ ᱟᱵᱚ ᱟᱹᱰᱤ ᱢᱚᱡᱽ ᱵᱚᱱ ᱮᱱᱮᱡᱼᱟ ᱨᱟᱹᱥᱠᱟᱹᱜ ᱟᱵᱚᱱ ᱟᱹᱰᱤ ᱢᱚᱡᱽ ᱤᱭᱟᱹ ᱠᱟᱱ ᱛᱟᱵᱚᱱᱟ ᱱᱤᱭᱟᱹ ᱫᱚ ᱫᱤᱠᱩ ᱯᱟᱹᱨᱥᱤ ᱠᱷᱚᱱ ᱫᱚ ᱱᱤᱭᱟᱹ ᱟᱵᱚ ᱥᱟᱱᱛᱟᱲ ᱥᱚᱢᱟᱡᱽ ᱫᱚ ᱟᱨ ᱵᱷᱟᱥᱟ ᱫᱚ ᱡᱚᱛᱚ ᱵᱮᱵᱚᱦᱟᱨ ᱠᱷᱚᱱ ᱟᱹᱰᱤ ᱢᱟᱨᱟᱝ ᱞᱟᱹᱴᱩ ᱤᱭᱟᱹ ᱥᱟᱱᱛᱟᱲ ᱵᱷᱟᱥᱟ ᱵᱚᱞᱮ ᱟᱵᱚᱣᱟᱜ ᱦᱚᱲᱟᱜ ᱵᱷᱟᱥᱟ ᱤᱭᱟᱹᱛᱮ ᱟᱹᱰᱤ ᱢᱚᱡᱽ ᱢᱚᱡᱽ ᱵᱷᱟᱥᱟ ᱠᱟᱱ ᱛᱟᱵᱳᱱᱟ ᱟᱹᱰᱤ ᱢᱚᱡᱽ ᱟᱜ ᱠᱟᱱ ᱛᱟᱵᱳᱱᱟ ᱪᱮᱫᱟᱜ ᱮᱱᱛᱮᱜ ᱟᱵᱚ ᱥᱟᱱᱛᱟᱲ ᱥᱚᱢᱟᱡᱽ ᱨᱮᱭᱟᱜ ᱦᱚᱲ ᱤᱭᱟ ᱦᱚᱸ ᱟᱹᱰᱤ ᱢᱚᱡᱽ ᱜᱮᱭᱟ ᱵᱚᱱ